ᱩᱞ ᱵᱟᱜᱟᱱᱤᱧ ᱵᱟᱜᱟᱱ ᱠᱮᱫᱼᱟ ᱱᱚᱣᱟᱫᱚᱧ ᱵᱟᱜᱟᱱ ᱞᱮᱫᱼᱟ ᱵᱚᱨᱥᱟ ᱫᱤᱱ ᱡᱟᱦᱟᱸ ᱟᱥᱟᱲ ᱥᱨᱟᱵᱚᱱᱤᱧ ᱨᱚᱦᱚᱭ ᱞᱮᱫ ᱛᱟᱦᱮᱸᱫ ᱟᱨ ᱱᱤᱛ ᱫᱚ ᱯᱟᱸᱪ ᱪᱷᱚ ᱵᱚᱥᱚᱨ ᱦᱩᱭ ᱮᱱᱟ ᱟᱨ ᱱᱤᱛ ᱫᱚ ᱱᱟᱯᱟᱭᱜᱮ ᱫᱟᱨᱮ ᱠᱚᱦᱚᱸ ᱢᱮᱱᱟᱜᱼᱟ ᱟᱨ ᱮᱴᱮᱫ ᱵᱟᱲᱟ ᱠᱮᱫ ᱟᱹᱧ ᱮᱴᱮᱫ ᱵᱟᱲᱟ ᱠᱟᱛᱮᱫ ᱱᱚᱜ ᱚᱭ ᱱᱤᱛᱚᱜ ᱡᱚᱜ ᱠᱟᱱᱟ ᱟᱨ ᱮᱴᱮᱫ ᱠᱟᱛᱮᱫ ᱱᱤᱛᱚᱜ ᱡᱚᱜ ᱠᱟᱱ ᱠᱷᱟᱱ ᱫᱚ ᱦᱤᱛᱚᱜ ᱮᱥᱯᱨᱮ ᱟᱹᱫᱟᱹᱧ ᱮᱥᱯᱨᱮ ᱠᱟᱛᱮᱫ ᱡᱮᱢᱚᱱ ᱛᱤᱡᱩ ᱠᱚ ᱟᱞᱚ ᱠᱚ ᱡᱚᱢ ᱢᱟ ᱵᱷᱟᱹᱜᱤ ᱴᱷᱤᱠ ᱡᱮᱢᱚᱱ ᱡᱚ ᱠᱚ ᱦᱩᱭᱩᱜ ᱢᱟ ᱤᱱᱟᱹᱠᱷᱟᱱ ᱤᱧᱟᱹᱜ ᱯᱷᱚᱥᱚᱞ ᱦᱩᱭᱩᱜ ᱛᱤᱧᱟᱹ ᱚᱸᱰᱮ ᱠᱷᱚᱱ ᱤᱧᱟᱹᱜ ᱯᱚᱭᱥᱟ ᱨᱚᱡᱽᱜᱟᱨ ᱨᱮᱱᱟᱜ ᱦᱚᱸ ᱦᱩᱭᱩᱜ ᱛᱤᱧᱟᱹ ᱱᱚᱣᱟ ᱠᱟᱨᱚᱱᱛᱮ ᱦᱤᱛᱚᱜ ᱡᱚᱛᱚᱱ ᱵᱟᱲᱟ ᱦᱩᱭᱩᱜ ᱠᱟᱱᱜᱮᱭᱟ ᱟᱨ ᱫᱟᱜ ᱠᱚᱦᱚᱸ ᱯᱨᱟᱭᱜᱮ ᱦᱤᱛᱚᱜ ᱫᱚ ᱫᱟᱜ ᱠᱚᱭ ᱠᱚᱱᱴᱨᱳᱞ ᱟᱠᱟᱫᱼᱟ ᱦᱤᱛᱚᱜ ᱫᱟᱜ ᱠᱚ ᱦᱚᱧ ᱮᱢ ᱵᱟᱲᱟ ᱦᱟᱜ ᱠᱟᱱ ᱜᱮᱭᱟ ᱟᱨ ᱱᱤᱛᱚᱜ ᱛᱟᱦᱮ ᱦᱚᱸ ᱚᱸᱰᱮᱜᱤᱧ ᱛᱟᱦᱮᱱᱚᱜᱼᱟ ᱟᱨ ᱡᱚᱛᱚᱱ ᱦᱚᱸ ᱵᱷᱟᱹᱜᱤ ᱜᱤᱧ ᱡᱚᱛᱚᱱᱮᱫᱼᱟ ᱱᱤᱝᱠᱟᱜᱮ ᱟᱨ ᱱᱤᱛᱚᱜ ᱩᱞ ᱡᱩᱫᱤ ᱡᱚ ᱞᱮᱱᱠᱷᱟᱱ ᱟᱹᱠᱷᱨᱤᱧ ᱦᱩᱭᱩᱜᱼᱟ ᱟᱨ ᱟᱹᱠᱷᱨᱤᱧ ᱠᱟᱛᱮᱫ ᱯᱚᱭᱥᱟ ᱨᱚᱡᱽᱜᱟᱨ ᱦᱩᱭᱩᱜᱼᱟ ᱱᱤᱝᱠᱟᱹ